ᱱᱮᱛᱟᱨ ᱡᱩᱜᱽ ᱫᱚ ᱟᱹᱰᱤ ᱵᱚᱫᱚᱞᱟᱠᱟᱱᱟ ᱡᱮᱢᱚᱱ ᱱᱮᱛᱟᱨ ᱫᱚ ᱯᱷᱚᱱ ᱴᱤᱵᱷᱤ ᱢᱮᱱᱟᱜᱼᱟ ᱴᱤᱵᱷᱤ ᱨᱮᱦᱚᱸ ᱫᱮᱥᱼᱫᱤᱥᱚᱢ ᱨᱮᱱᱟᱜ ᱠᱷᱚᱵᱚᱨᱮᱢ ᱧᱮᱞᱟ ᱟᱨ ᱩᱱ ᱫᱤᱱ ᱫᱚ ᱠᱟᱴᱤᱡᱼᱠᱟᱴᱤᱡ ᱯᱷᱩᱱ ᱛᱟᱦᱮᱸ ᱠᱟᱱᱟ ᱱᱮᱛᱟᱨ ᱫᱚ ᱢᱟᱨᱟᱝᱼᱢᱟᱨᱟᱝ ᱯᱷᱩᱱ ᱥᱟᱱᱟᱢ ᱦᱚᱲᱟᱜ ᱜᱮ ᱢᱮᱱᱟᱜᱼᱟ ᱚᱱᱟ ᱛᱟᱞᱟ ᱛᱮ ᱥᱟᱱᱟᱢ ᱞᱮᱠᱟᱱ ᱯᱮᱲᱟ ᱯᱟᱹᱲᱦᱟᱺ ᱥᱟᱞᱟᱜ ᱨᱚᱯᱚᱲ ᱥᱟᱶᱛᱮ ᱧᱮᱯᱮᱞ ᱦᱚᱸᱢ ᱫᱟᱲᱮᱭᱟᱜᱼᱟ ᱡᱤᱭᱚᱱ ᱨᱮ ᱟᱹᱰᱤ ᱵᱚᱫᱚᱞ ᱟᱠᱟᱱᱟ ᱢᱚᱱᱮ ᱞᱮᱠᱷᱟᱱᱮᱢ ᱟᱭᱩ ᱵᱟᱵᱟ ᱥᱟᱞᱟᱜ ᱟᱢ ᱨᱮᱱ ᱯᱮᱲᱟ ᱯᱟᱺᱲᱦᱟᱹ ᱥᱟᱞᱟᱜ ᱧᱮᱯᱮᱞ ᱥᱟᱶᱛᱮ ᱨᱚᱯᱚᱲ ᱦᱚᱸᱢ ᱫᱟᱲᱮᱭᱟᱜᱼᱟ ᱢᱟᱜ